ᱤᱧ ᱫᱚ ᱥᱚᱨᱠᱟᱨᱤ ᱤᱥᱠᱤᱢ ᱠᱷᱚᱱᱟᱜ ᱫᱚ ᱨᱮᱥᱚᱱ ᱠᱟᱨᱰ ᱫᱟᱨᱟᱛᱮ ᱢᱚᱬᱮ ᱠᱮᱡᱤ ᱪᱟᱣᱞᱮ ᱧᱟᱢᱚᱜ ᱠᱟᱱᱟ

ᱡᱟᱦᱟᱸ ᱫᱷᱟᱹᱵᱤᱡ ᱢᱟᱨᱟᱝ ᱢᱚᱱᱛᱨᱤ ᱟᱵᱟᱥ ᱡᱳᱡᱽᱱᱟ ᱥᱮ ᱟᱨ ᱦᱚᱸ ᱮᱴᱟᱜ ᱥᱚᱨᱠᱟᱨᱤ ᱤᱥᱠᱤᱢ ᱠᱷᱚᱱ ᱫᱚ ᱪᱮᱫ ᱦᱚᱸ ᱵᱟᱝ ᱧᱟᱢ ᱟᱠᱟᱱᱟ